ᱦᱮᱸ ᱦᱮᱞᱳ ᱤᱧ ᱪᱮᱫ ᱤᱧ ᱞᱟᱹᱭᱫᱟ ᱱᱚᱣᱟ ᱪᱟᱣᱢᱤᱱ ᱯᱷᱟᱥᱴ ᱯᱷᱩᱰ ᱫᱚᱠᱟᱱ ᱠᱟᱱᱟ ᱛᱚ ᱛᱚ ᱤᱧᱤᱧ ᱞᱟᱹᱭᱮᱫᱟ ᱱᱚᱸᱰᱮ ᱪᱟᱣᱢᱤᱱ ᱠᱚ ᱧᱟᱢᱚᱜ ᱜᱮᱭᱟ ᱛᱚ ᱯᱷᱟᱥᱴ ᱯᱷᱩᱰ ᱠᱚ ᱧᱟᱢᱚᱜ ᱜᱮᱭᱟ ᱛᱚ ᱛᱚ ᱤᱧᱤᱧ ᱚᱰᱟᱨᱟ ᱛᱚ ᱤᱧᱟᱹᱜ ᱴᱷᱤᱠᱟᱹᱱᱟ ᱠᱩᱧ ᱞᱟᱹᱭᱫᱟ ᱤᱧᱟᱹᱜ ᱴᱷᱤᱠᱟᱹᱱᱟ ᱫᱚ ᱦᱩᱭᱩᱜ ᱠᱟᱱᱟ ᱱᱚᱸᱰᱮ ᱟᱛᱳ ᱫᱚ ᱦᱩᱭᱩᱜ ᱠᱟᱱᱟ ᱢᱚᱭᱥᱚᱨᱟ ᱰᱤ ᱟᱨ ᱧᱩᱛᱩᱢ ᱛᱤᱧ ᱫᱚ ᱯᱩᱨᱱᱤᱢᱟ ᱠᱤᱥᱠᱩ ᱛᱚ ᱱᱚᱣᱟ ᱴᱷᱤᱠᱟᱹᱱᱟ ᱨᱮ ᱟᱵᱮᱱ ᱱᱚᱣᱟ ᱡᱚᱢᱟᱜ ᱤᱧ ᱚᱰᱟᱨ ᱮᱫᱟ ᱛᱚ ᱵᱮᱱ ᱟᱹᱜᱩ ᱦᱚᱴᱚ ᱠᱟᱜᱼᱟ ᱳᱭ ᱧᱤᱫᱟᱹ ᱧᱤᱫᱟᱹ ᱧᱩᱦᱩᱢ ᱢᱟᱱᱮ ᱛᱤᱱᱟᱹᱜ ᱵᱟᱡᱟᱜ ᱛᱮ ᱥᱟᱲᱮ ᱥᱟᱛ ᱵᱟᱡᱮ ᱛᱮ ᱟᱹᱜᱩ ᱦᱚᱴᱚ ᱠᱟᱜ ᱵᱮᱱ ᱱᱚᱣᱟ ᱴᱷᱤᱠᱟᱹᱱᱟ ᱨᱮ ᱛᱚ ᱱᱤᱭᱟᱹᱜᱮᱧ ᱞᱟᱹᱭᱫᱟ ᱡᱮᱢᱚᱱ ᱡᱚᱢᱟᱜ ᱠᱚᱦᱚᱸ ᱵᱷᱟᱞᱮ ᱜᱮ ᱛᱮᱦᱮᱱ ᱢᱟ ᱡᱮᱢᱚᱱ ᱵᱩᱞᱩᱝ ᱥᱮ ᱡᱟᱦᱟᱱᱟᱜ ᱚᱱᱠᱟ ᱩᱱᱟᱹᱜ ᱡᱷᱟᱞ ᱠᱚ ᱵᱟᱝ ᱛᱮᱦᱮᱱ ᱢᱟ ᱡᱮᱢᱚᱱ ᱪᱟᱣᱢᱤᱱ ᱠᱚᱨᱮ ᱢᱟᱱᱮ ᱴᱷᱤᱠᱼᱴᱷᱟᱠ ᱢᱟᱱᱮ ᱡᱚᱢᱟᱜ ᱠᱚ ᱛᱮᱦᱮᱱ ᱢᱟ ᱠᱳᱱᱳ ᱞᱟᱲᱮᱡ ᱵᱟᱝ ᱛᱮᱦᱮᱱ ᱢᱟ ᱚᱱᱠᱟ ᱞᱟᱲᱮᱡᱼᱟᱜ ᱫᱚ ᱵᱟᱝ ᱢᱟᱱᱮ ᱡᱮᱢᱚᱱ ᱤᱥᱤᱱ ᱠᱟᱛᱮ ᱢᱟᱱᱮ ᱞᱚᱼᱞᱚ ᱵᱷᱟᱵᱽ ᱢᱟᱱᱮ ᱢᱚᱡ ᱜᱮ ᱡᱮᱢᱚᱱ ᱛᱟᱦᱮᱱ ᱢᱟ ᱡᱚᱢ ᱨᱮᱦᱚᱸ ᱢᱚᱡᱽ ᱵᱩᱡᱩᱜ ᱢᱟ ᱡᱮᱢᱚᱱ ᱞᱟᱲᱮᱡᱟᱜ ᱫᱚ ᱵᱷᱟᱹᱞᱤ ᱜᱮ ᱩᱱᱟᱹᱜ ᱢᱚᱡᱽ ᱵᱟᱝ ᱵᱩᱡᱩᱜᱼᱟ ᱥᱮ ᱛᱚ ᱢᱚᱡᱽ ᱜᱮ ᱡᱮᱢᱚᱱ ᱵᱩᱡᱩᱜ ᱦᱮᱸᱢᱟ ᱛᱚᱵᱮ ᱴᱷᱚᱠᱜᱮᱭᱟ ᱚᱱᱟᱜᱤᱞᱤᱧ ᱞᱟᱹᱭᱮᱫᱟ